ᱟᱢ ᱪᱮᱫ ᱤᱥᱤᱱᱮᱢ ᱠᱩᱥᱤᱭᱟᱜᱼᱟ ᱤᱧ ᱫᱚ ᱦᱟᱹᱠᱩ ᱩᱛᱩ ᱤᱥᱤᱱ ᱤᱧ ᱠᱩᱥᱤᱭᱟᱜᱼᱟ ᱦᱟᱹᱠᱩ ᱥᱟᱞᱟ ᱠᱟᱛᱮᱫ ᱟᱹᱨᱩᱵ ᱥᱟᱯᱷᱟ ᱠᱟᱛᱮ ᱵᱩᱞᱩᱝ ᱥᱟᱥᱟᱝ ᱨᱮ ᱢᱟᱠᱷᱟᱣ ᱠᱟᱛᱮᱫ ᱢᱤᱫ ᱜᱷᱟᱹᱲᱤᱧ ᱫᱚᱦᱚ ᱠᱟᱠᱚᱭᱟ ᱚᱱᱟ ᱫᱟᱜ ᱠᱚ ᱦᱟᱣᱮᱫᱚᱜᱼᱟ ᱟᱫᱚ ᱥᱩᱱᱩᱢ ᱫᱩᱞ ᱠᱟᱛᱮ ᱠᱚᱲᱟᱭ ᱨᱮ ᱢᱟᱱᱤᱧ ᱵᱷᱟᱡᱟ ᱠᱮᱫ ᱠᱚᱣᱟ ᱵᱷᱟᱡᱟ ᱠᱟᱛᱮᱫ ᱢᱟᱱᱮ ᱯᱮᱭᱟᱡ ᱠᱷᱟᱡᱚᱭᱟ ᱛᱟᱯᱚᱨᱮ ᱟᱫᱟ ᱨᱟᱹᱥᱩᱱᱤᱧ ᱠᱚᱥᱟᱣ ᱠᱮᱫ ᱜᱮ ᱛᱟᱨᱯᱚᱨᱮ ᱢᱟᱱᱮ ᱢᱚᱥᱞᱟ ᱯᱟᱹᱛᱤ ᱚᱱᱟᱨᱮᱜᱮ ᱠᱷᱟᱡᱚ ᱠᱟᱛᱮᱧ ᱵᱮᱱᱟᱣ ᱞᱟᱦᱟ ᱠᱮᱫ ᱜᱮ ᱛᱟᱨᱯᱚᱨᱮ ᱚᱱᱟ ᱵᱮᱱᱟᱣ ᱠᱟᱛᱮ ᱫᱟᱜ ᱤᱧ ᱫᱩᱞᱟᱜᱼᱟ ᱫᱟᱜ ᱫᱩᱞ ᱠᱟᱛᱮ ᱢᱤᱫ ᱜᱷᱟᱹᱲᱤ ᱦᱮᱰᱮᱡ ᱟᱪᱚ ᱠᱟᱛᱮ ᱩᱱᱠᱩ ᱵᱷᱟᱡᱟ ᱦᱟᱹᱠᱩᱧ ᱠᱷᱟᱡᱚ ᱠᱚᱣᱟ ᱟᱨ ᱢᱤᱫ ᱢᱟᱱᱮ ᱡᱟᱦᱟᱭ ᱠᱚᱫᱚ ᱢᱟᱱᱮ ᱡᱚᱡᱚ ᱦᱚᱠᱚ ᱡᱚᱢ ᱜᱮᱭᱟ ᱤᱧ ᱫᱚ ᱡᱚᱡᱚ ᱵᱟᱹᱧ ᱠᱩᱥᱤᱭᱟᱜ ᱛᱮ ᱤᱧᱫᱚ ᱢᱟᱱᱮ ᱛᱩᱲᱤᱧ ᱨᱤᱫ ᱠᱟᱛᱮ ᱚᱱᱟᱧ ᱫᱩᱞᱟᱜᱼᱟ ᱫᱩᱞ ᱠᱟᱛᱮ ᱢᱤᱫ ᱜᱷᱟᱹᱲᱤᱡ ᱦᱮᱰᱮᱡ ᱠᱟᱛᱮ ᱤᱧ ᱯᱷᱮᱴᱟ